ᱵᱷᱟᱨᱚᱛ ᱨᱮᱱᱟᱜ ᱥᱮᱪᱮᱫ ᱵᱮᱵᱚᱥᱛᱟ ᱢᱮᱱ ᱞᱮᱠᱷᱟᱱ ᱫᱚ ᱵᱷᱟᱨᱚᱛ ᱨᱮᱱ ᱥᱟᱱᱟᱢ ᱯᱟᱹᱴᱷᱩᱣᱟᱹ ᱠᱚᱜᱮ ᱥᱠᱩᱞ ᱠᱚᱞᱮᱡᱽ ᱠᱷᱚᱱ ᱮᱦᱚᱵ ᱠᱟᱛᱮᱫ ᱤᱭᱩᱱᱤᱵᱷᱟᱨᱥᱤᱴᱤ ᱯᱚᱨᱡᱚᱱᱛᱳ ᱱᱤᱭᱟᱹ ᱥᱮᱪᱮᱫ ᱨᱮᱠᱚ ᱥᱮᱪᱮᱫᱚᱜ ᱠᱟᱱᱟ ᱟᱵᱚ ᱫᱚ ᱚᱞ ᱯᱟᱲᱦᱟᱣ ᱠᱟᱛᱮᱫ ᱥᱚᱨᱠᱟᱨᱤ ᱵᱟᱝᱠᱷᱟᱱ ᱵᱮᱥᱚᱨᱠᱟᱨᱤ ᱵᱟᱝᱠᱷᱟᱱ ᱤᱱᱡᱤᱱᱤᱭᱟᱨ ᱰᱟᱠᱛᱟᱨ ᱵᱚᱱ ᱵᱮᱱᱟᱜᱼᱢᱟ ᱟᱨ ᱮᱴᱟᱜ ᱫᱤᱥᱚᱢ ᱨᱮᱱᱟᱜ ᱥᱮᱪᱮᱫ ᱵᱮᱵᱚᱥᱛᱟ ᱨᱮᱫᱚ ᱥᱚᱨᱠᱟᱨᱤ ᱪᱟᱠᱨᱤ ᱵᱮᱥᱚᱨᱠᱟᱨᱤ ᱪᱟᱠᱨᱤ ᱥᱟᱶᱛᱮ ᱰᱚᱠᱴᱚᱨ ᱤᱱᱡᱤᱱᱤᱭᱟᱨ ᱥᱟᱶᱼᱥᱟᱶᱛᱮ ᱵᱤᱡᱽᱱᱮᱥ ᱪᱮᱛᱟᱱ ᱨᱮᱦᱚᱸ ᱩᱱᱠᱩᱣᱟᱜ ᱥᱠᱩᱞ ᱠᱚᱞᱮᱡᱽ ᱨᱮᱫᱚ ᱠᱚ ᱥᱮᱪᱮᱫ ᱮᱫ ᱠᱚᱣᱟ ᱟᱵᱚ ᱫᱤᱥᱚᱢ ᱨᱮᱦᱚᱸ ᱡᱩᱫᱤ ᱥᱠᱩᱞ ᱠᱚᱞᱮᱡᱽ ᱨᱮ ᱵᱤᱡᱽᱱᱮᱥ ᱪᱮᱛᱟᱱ ᱨᱮᱵᱚᱱ ᱥᱮᱪᱮᱫ ᱠᱚᱣᱟ ᱛᱟᱦᱚᱞᱮ ᱟᱵᱚ ᱫᱤᱥᱚᱢ ᱨᱮᱦᱚᱸ ᱩᱛᱱᱟᱹᱣ ᱵᱤᱡᱽᱱᱮᱥ ᱪᱮᱛᱟᱱ ᱨᱮᱦᱚᱸ ᱥᱮᱪᱮᱫᱚᱜ ᱞᱟᱹᱜᱤᱫ ᱫᱚ ᱩᱛᱱᱟᱹᱣ ᱞᱟᱹᱠᱛᱤ ᱠᱟᱱᱟ